ᱤᱧᱟᱹᱜ ᱞᱟᱠᱪᱟᱨ ᱨᱮᱱᱟᱝ ᱠᱟᱹᱦᱱᱤ ᱫᱚ ᱩᱭᱦᱟᱹᱨ ᱠᱟᱫᱤᱧ ᱡᱟᱦᱟᱸ ᱟᱵᱚ ᱦᱟᱯᱲᱟᱢ ᱠᱚ ᱜᱚᱲᱚᱢ ᱦᱟᱲᱟᱢ ᱥᱮ ᱜᱚᱲᱚᱢ ᱵᱩᱲᱦᱤ ᱛᱟᱠᱚ ᱠᱚ ᱥᱮᱬᱟ ᱦᱚᱴᱚ ᱠᱟᱜ ᱵᱚᱱᱟ ᱯᱨᱚᱛᱤᱫᱤᱱᱜᱮ ᱟᱭᱩᱵ ᱟᱠᱟᱱ ᱥᱮ ᱜᱚᱲᱚᱢ ᱦᱟᱲᱟᱢ ᱜᱚᱲᱚᱢ ᱵᱩᱲᱦᱤ ᱛᱟᱠᱚ ᱚᱱᱟ ᱠᱚ ᱞᱟᱹᱭ ᱟᱵᱚᱱ ᱜᱮᱭᱟ ᱛᱟᱨᱯᱚᱨᱮ ᱫᱚ ᱡᱮᱢᱚᱱ ᱢᱤᱫᱴᱤᱱ ᱡᱟᱦᱟᱱ ᱪᱮᱜ ᱚᱱᱩᱥᱴᱷᱟᱱ ᱨᱮ ᱢᱤᱫᱴᱤᱱ ᱵᱚᱸᱜᱟ ᱜᱮ ᱟᱬᱜᱚ ᱦᱤᱡᱩᱜ ᱟᱭ ᱨᱟᱹᱥᱠᱟᱹ ᱞᱟᱹᱜᱤᱫ ᱡᱮᱢᱚᱱ ᱟᱵᱚᱣᱟᱜ ᱵᱟᱦᱟ ᱥᱚᱦᱨᱟᱭ ᱟᱨᱦᱚᱸ ᱢᱤᱫᱴᱤᱱ ᱵᱚᱸᱜᱟᱣᱟᱜ ᱮᱠᱮᱱ ᱦᱚᱲ ᱥᱟᱜ ᱨᱚᱲ ᱠᱤᱢᱵᱟ ᱢᱤᱫᱴᱤᱱ ᱛᱩᱞᱚᱱᱟ ᱢᱤᱫᱴᱤᱱ ᱦᱚᱲ ᱥᱟᱶ ᱨᱚᱯᱚᱲ ᱡᱮᱢᱚᱱ ᱯᱨᱚᱛᱤ ᱵᱟᱨᱜᱮ ᱞᱟᱦᱟᱛᱮ ᱦᱩᱭᱩᱜ ᱛᱟᱦᱮᱸᱜᱼᱟ ᱱᱤᱝᱠᱟᱹ ᱥᱳᱨ ᱵᱟᱦᱟ ᱠᱚᱨᱮᱜ ᱟᱵᱚ ᱨᱮᱱ ᱢᱟᱨᱟᱝ ᱵᱩᱨᱩ ᱠᱚᱠᱚ ᱟᱬᱜᱚ ᱦᱤᱡᱩᱜ ᱛᱟᱦᱮᱸᱜᱼᱟ ᱟᱭᱩ ᱦᱚᱲᱟᱜ ᱨᱩᱯᱛᱮ ᱛᱟᱨᱯᱚᱨ ᱱᱮᱛᱟᱨ ᱡᱩᱜᱽ ᱨᱮᱫᱚ ᱚᱱᱟ ᱠᱚᱫᱚ ᱵᱟᱹᱱᱩᱜᱼᱟ ᱡᱷᱚᱛᱚ ᱠᱚᱜᱮ ᱟᱵᱚᱣᱟᱜ ᱞᱚᱴᱚᱢ ᱪᱟᱞᱟᱜ ᱠᱟᱱᱟ ᱤᱱᱟᱹᱛᱮ ᱠᱤᱪᱷᱩ ᱜᱟᱱ ᱢᱮᱱᱟᱜ ᱠᱚᱣᱟ ᱟᱵᱚᱨᱮᱱ ᱨᱟᱭᱴᱟᱨ ᱠᱚ ᱩᱱᱠᱩ ᱚᱱᱟ ᱴᱩᱴᱷᱤ ᱠᱚ ᱡᱟᱦᱟᱸ ᱵᱳᱭ ᱠᱚᱨᱮ ᱠᱚ ᱚᱞ ᱫᱚᱦᱚ ᱠᱟᱫᱟ ᱟᱨᱠᱚ ᱡᱚᱛᱚᱱ ᱫᱚᱦᱚ ᱠᱟᱫᱟ ᱠᱚ ᱡᱟᱛᱮ ᱟᱵᱚᱨᱮᱱ ᱦᱤᱡᱩᱜ ᱠᱟᱱ ᱜᱤᱫᱽᱨᱟᱹ ᱠᱚ ᱚᱱᱟ ᱱᱟᱦᱟᱜ ᱟᱹᱨᱤᱪᱟᱞᱤ ᱤᱱᱠᱟᱹᱱᱟᱜ ᱵᱟᱝ ᱞᱚᱴᱚᱢ ᱪᱟᱵᱟᱜ ᱢᱟ ᱟᱨ ᱧᱟᱢ ᱵᱚᱱ ᱢᱟᱠᱚ ᱧᱟᱢ ᱜᱮᱭᱟ ᱠᱚ ᱞᱟᱠᱪᱟᱨ ᱫᱚ ᱵᱟᱝ ᱟᱫᱚᱜᱼᱟ ᱥᱮ ᱵᱟᱝ ᱢᱮᱴᱟᱜᱼᱟ ᱚᱱᱟ ᱠᱚ ᱵᱳᱭ ᱠᱚᱨᱮᱜ ᱚᱞ ᱢᱮᱱᱟᱜᱼᱟ ᱟᱨ ᱱᱮᱛᱟᱨ ᱫᱚ ᱤᱱᱴᱟᱨᱱᱮᱴ ᱛᱷᱩᱨᱩ ᱛᱮᱦᱚᱸ ᱠᱤᱪᱷᱩ ᱜᱟᱱ ᱠᱚ ᱛᱚᱞ ᱫᱚᱦᱚ ᱠᱟᱜ ᱠᱟᱱᱟ ᱟᱨ ᱵᱳᱭ ᱛᱷᱩᱨᱩ ᱛᱮᱦᱚᱸ ᱠᱤᱪᱷᱩ ᱜᱟᱱ ᱚᱞ ᱠᱟᱛᱮᱜ ᱛᱚᱞ ᱫᱚᱦᱚᱭᱮᱫᱟ